ᱤᱧᱟᱹᱜ ᱩᱭᱦᱟᱹᱨ ᱫᱚᱦᱚ ᱞᱮᱠᱟᱱ ᱢᱚᱬᱮ ᱜᱚᱴᱟᱱ ᱫᱤᱱ ᱫᱚ ᱦᱩᱭᱩᱜ ᱠᱟᱱᱟ ᱵᱟᱨᱜᱮᱞ ᱢᱚᱬᱮᱭ ᱪᱟᱹᱛ ᱯᱮ ᱜᱮᱞ ᱯᱷᱟᱹᱞᱜᱩᱱ ᱢᱤᱫ ᱜᱮᱞ ᱢᱚᱬᱮ ᱥᱚᱦᱚᱨᱟᱭ ᱥᱚᱦᱚᱨᱟᱭ ᱵᱚᱸᱜᱟ ᱵᱟᱨ ᱜᱮᱞ ᱵᱟᱨ ᱡᱟᱹᱯᱩᱫ ᱵᱚᱸᱜᱟ ᱥᱨᱟᱵᱚᱱ ᱵᱚᱸᱜᱟ ᱡᱟᱦᱟᱸ ᱫᱚ ᱯᱮ ᱜᱮᱞ ᱢᱤᱫ ᱡᱷᱮᱸᱴ ᱵᱚᱸᱜᱟ